ᱤᱧ ᱥᱟᱭᱠᱮᱞᱛᱮ ᱞᱩᱜᱩᱼᱵᱩᱨᱩ ᱧᱮᱧᱮᱞᱤᱧ ᱥᱮᱱ ᱞᱮᱱᱟ ᱢᱚᱬᱮ ᱫᱤᱱ ᱜᱮ ᱞᱟᱜᱟᱣᱮᱱᱟ ᱡᱚᱢᱟᱜᱼᱧᱩᱣᱟᱜ ᱠᱚᱫᱚ ᱡᱚᱛᱚ ᱥᱟᱵ ᱥᱟᱵ ᱠᱟᱛᱮᱫ ᱵᱮᱜᱽ ᱨᱮ ᱡᱷᱚᱞᱟ ᱨᱮ ᱥᱟᱵ ᱠᱟᱛᱮᱫ ᱠᱤᱪᱷᱤ ᱡᱮᱞᱮᱧ ᱤᱧ ᱪᱟᱞᱟᱜᱼᱟ ᱥᱚᱭ ᱠᱤᱞᱳᱢᱤᱴᱟᱨ ᱜᱟᱱ ᱞᱩᱜᱩᱼᱵᱩᱨᱩ ᱧᱮᱞ ᱞᱟᱹᱜᱤᱫ ᱢᱟ ᱟᱹᱰᱤ ᱨᱟᱹᱥᱠᱟᱹ ᱵᱩᱡᱷᱟᱹᱜᱼᱟ ᱟᱨ ᱥᱮᱱ ᱦᱚᱸᱠᱚ ᱥᱮᱱ ᱠᱟᱱᱟ ᱵᱟᱹᱭ ᱵᱟᱹᱭ ᱛᱮ ᱵᱟᱹᱭ ᱵᱟᱹᱭ ᱛᱮᱜᱮᱞᱤᱧ ᱥᱮᱱ ᱮᱱᱟ ᱢᱚᱬᱮ ᱫᱤᱱ ᱞᱟᱜᱟᱣ ᱮᱱᱟ ᱛᱚᱵᱮ ᱟᱹᱰᱤ ᱠᱚᱥᱴᱚ ᱞᱤᱧ ᱵᱩᱡᱷᱟᱹᱣ ᱠᱮᱜᱼᱟ ᱞᱩᱜᱩᱼᱵᱩᱨᱩ ᱥᱮᱴᱮᱨ ᱠᱟᱛᱮᱫ ᱢᱤᱫ ᱫᱤᱱ ᱫᱚ ᱚᱸᱰᱮ ᱞᱤᱧ ᱡᱤᱨᱟᱹᱣ ᱮᱱᱟ ᱡᱤᱨᱟᱹᱣ ᱯᱚᱨᱮ ᱵᱩᱨᱩ ᱦᱚᱸ ᱢᱤᱫ ᱫᱤᱱ ᱜᱳᱴᱟ ᱫᱤᱱ ᱞᱟᱜᱟᱜᱼᱟ ᱜᱳᱴᱟ ᱧᱤᱫᱟᱹ ᱚᱸᱰᱮ ᱨᱮᱭᱟᱜ ᱯᱚᱨᱤᱵᱮᱥ ᱫᱚ ᱟᱹᱰᱤ ᱥᱤᱵᱤᱞᱟ ᱟᱹᱰᱤ ᱵᱚᱸᱜᱟᱼᱵᱩᱨᱩ ᱠᱚ ᱮᱱᱛᱮᱫ ᱤᱧ ᱧᱮᱞ ᱠᱮᱫ ᱠᱤᱱᱟ ᱵᱮᱥ ᱜᱮᱭᱟᱠᱤᱱ ᱞᱩᱜᱩ ᱵᱟᱵᱟᱼᱞᱩᱜᱩ ᱵᱩᱰᱷᱤ ᱟᱹᱰᱤᱵᱮᱥ ᱱᱟᱯᱟᱭ ᱨᱮᱠᱚ ᱠᱚ ᱮᱢ ᱟᱠᱟᱫ ᱠᱚᱣᱟ ᱵᱩᱨᱩ ᱜᱟᱡᱟᱲ ᱵᱩᱨᱩ ᱛᱟᱞᱟᱨᱮ ᱪᱟᱞᱟᱜ ᱦᱚᱨ ᱫᱚᱠᱚ ᱱᱮᱛᱟᱨ ᱫᱚᱠᱚ ᱵᱮᱱᱟᱣ ᱠᱮᱜᱼᱟ ᱵᱮᱱᱟᱣ ᱯᱚᱨᱮ ᱟᱨᱦᱚᱸ ᱥᱟᱭᱠᱮᱞ ᱛᱮᱞᱤᱧ ᱦᱮᱡ ᱮᱱᱟ ᱟᱨᱦᱚᱸ ᱢᱚᱬᱮ ᱫᱤᱱ ᱫᱚ ᱞᱟᱜᱟᱣᱮᱱᱟ ᱦᱮᱡ ᱦᱮᱡ ᱛᱮ ᱚᱲᱟᱜ ᱞᱤᱧ ᱥᱮᱴᱮᱨᱮᱱᱟ ᱟᱨ ᱞᱩᱜᱩ ᱵᱩᱨᱩ ᱞᱩᱜᱩ ᱵᱟᱵᱟᱣᱟᱜ ᱠᱟᱹᱦᱱᱤ ᱠᱚᱧ ᱞᱟᱹᱭ ᱟᱠᱚ ᱠᱟᱱᱟ ᱵᱳᱭ ᱠᱚᱧ ᱟᱹᱜᱩ ᱞᱮᱜᱼᱟ ᱡᱚᱛᱚᱣᱟᱜ ᱧᱮᱞᱟᱫ ᱠᱚᱣᱟ ᱚᱲᱟᱜ ᱦᱚᱲ ᱠᱚ ᱟᱨ ᱟᱹᱛᱩ ᱨᱤᱱᱤᱡ ᱠᱚ ᱱᱚᱝᱠᱟᱱᱟ ᱱᱚᱝᱠᱟ ᱞᱩᱜᱩ ᱵᱟᱵᱟ ᱟᱜ ᱡᱚᱛᱚ ᱯᱷᱳᱴᱳ ᱢᱟ ᱵᱟᱠᱚ ᱯᱷᱳᱴᱳ ᱦᱚᱪᱚᱜ ᱠᱟᱱᱟ ᱵᱟᱹᱞᱤᱧ ᱯᱷᱳᱴᱚ ᱞᱮᱜᱼᱟ ᱯᱷᱳᱴᱳ ᱠᱚᱫᱚ ᱞᱩᱜᱩ ᱵᱟᱵᱟᱣᱟᱜ ᱜᱮ ᱵᱳᱭ ᱞᱤᱧ ᱟᱹᱜᱩ ᱛᱟᱨᱟ ᱞᱮᱜᱼᱟ